ᱵᱤᱨᱵᱷᱩᱢ ᱨᱮᱭᱟᱜ ᱟᱹᱨᱤ ᱠᱚᱞᱦᱚᱱ ᱫᱚ ᱟᱹᱰᱤ ᱟᱴ ᱫᱚ ᱵᱟᱝ ᱢᱚᱸᱡᱽ ᱱᱩᱠᱩ ᱡᱟᱸᱦᱟᱭ ᱢᱮᱱᱟᱜ ᱠᱚ ᱱᱚᱰᱮ ᱸᱵᱤᱨᱵᱷᱩᱱ ᱡᱮᱞᱟᱨᱮ ᱱᱩᱠᱩ ᱠᱚ ᱪᱟᱞᱟᱣᱭᱮᱫ ᱠᱟᱱ ᱩᱱᱠᱩ ᱦᱚᱸ ᱟᱹᱰᱤ ᱵᱮᱥ ᱫᱚ ᱵᱚᱞᱮ ᱟᱞᱮ ᱨᱮᱜᱮᱡᱽ ᱦᱚᱲ ᱠᱩ ᱞᱟᱹᱜᱤᱫ ᱫᱚ ᱵᱟᱠᱩ ᱠᱟᱹᱢᱤ ᱭᱮᱫᱟ ᱡᱟᱩᱰᱤᱡ ᱦᱤᱡᱩᱜ ᱠᱟᱱᱟ ᱥᱚᱨᱠᱟᱨ ᱠᱷᱚᱡ ᱚᱱᱟ ᱠᱚᱫ ᱴᱷᱤᱠ ᱢᱚᱛᱚ ᱦᱚᱸ ᱵᱟᱞᱮ ᱧᱟᱢ ᱮᱫᱟ